ᱤᱧᱟᱹᱜ ᱞᱟᱠᱪᱟᱨ ᱟᱨ ᱥᱮᱨᱣᱟ ᱡᱚᱜᱟᱣ ᱫᱚᱦᱚᱭ ᱞᱟᱹᱜᱤᱫ ᱟᱛᱩ ᱨᱮᱱ ᱦᱚᱲ ᱥᱮ ᱵᱚᱭᱦᱟ ᱵᱩᱦᱤᱱ ᱥᱟᱱᱟᱢ ᱠᱚᱜᱮ ᱱᱤᱭᱟᱹ ᱞᱟᱠᱪᱟᱨ ᱫᱚ ᱫᱚᱦᱚ ᱛᱮᱦᱚᱸ ᱦᱩᱭᱩᱜ ᱛᱟᱵᱚᱱᱟ ᱟᱱ ᱠᱷᱟᱹᱛᱤᱨ ᱛᱮ ᱡᱚᱠᱷᱚᱱ ᱵᱟᱯᱞᱟ ᱥᱮ ᱵᱷᱸᱰᱟᱱ ᱡᱟᱦᱟᱸᱱᱟᱜ ᱜᱮ ᱦᱩᱭᱩᱜ ᱛᱚᱠᱷᱚᱱ ᱜᱮ ᱚᱱᱟ ᱨᱮᱱᱟᱜ ᱡᱟᱦᱟᱸ ᱥᱤᱨᱤᱧ ᱠᱩ ᱡᱟᱜᱟᱣ ᱠᱩ ᱥᱮ ᱨᱩ ᱠᱩ ᱛᱟᱦᱮᱸᱱᱟ ᱟᱹᱫᱤ ᱠᱷᱚᱡ ᱢᱮᱱᱟᱜ ᱛᱟᱵᱚᱱᱟ ᱚᱱᱟ ᱜᱮ ᱫᱚᱦᱚ ᱟᱹᱰᱤ ᱡᱟᱹᱨᱩᱲ ᱠᱟᱱ ᱛᱟᱵᱚᱱᱟ ᱟᱨ ᱱᱮᱛᱟᱨᱟᱜ ᱡᱟᱦᱟᱸ ᱦᱩᱭᱩᱜ ᱠᱟᱱᱟ ᱟᱫᱷᱩᱱᱤᱠ ᱡᱩᱜᱽ ᱨᱮ ᱟᱹᱰᱤ ᱟᱭᱢᱟ ᱢᱮᱥᱤᱱ ᱰᱤᱡᱮ ᱥᱮ ᱡᱟᱦᱟᱸᱱᱟᱜ ᱤᱞᱮᱠᱴᱨᱳᱱᱤᱠ ᱥᱟᱣᱩᱱᱰ ᱨᱟᱠᱟᱵ ᱠᱟᱛᱮ ᱟᱵᱚᱣᱟᱜ ᱚᱱᱟ ᱠᱟᱞᱪᱟᱨ ᱥᱮ ᱞᱟᱠᱪᱟᱨᱟᱱ ᱠᱚ ᱥᱟᱱᱟᱢ ᱱᱚᱥᱴᱚᱜ ᱠᱟᱱ ᱛᱟᱵᱚᱱᱟ ᱚᱱᱟ ᱵᱟᱵᱚᱱ ᱫᱚᱦᱚ ᱡᱟᱜᱟᱣ ᱫᱟᱲᱮᱭᱟᱜ ᱠᱟᱱᱟ ᱤᱧ ᱫᱩᱧ ᱢᱚᱱᱮᱭᱟ ᱚᱱᱟ ᱠᱚ ᱫᱚᱦᱚ ᱡᱟᱜᱟᱣ ᱞᱟᱹᱜᱤᱫ ᱥᱚᱢᱚᱭᱼᱥᱚᱢᱚᱭ ᱨᱮ ᱟᱵᱚ ᱫᱩᱲᱩᱵ ᱯᱟᱱᱛᱮ ᱠᱟᱛᱮ ᱜᱟᱞᱢᱟᱨᱟᱣ ᱠᱟᱛᱮ ᱟᱵᱚᱣᱟᱜ ᱡᱟᱦᱟᱸ ᱠᱟᱱᱟ ᱚᱱᱟ ᱫᱚᱦᱚ ᱟᱹᱰᱤ ᱡᱟᱹᱨᱩᱲ ᱚᱱᱟ ᱠᱟᱛᱷᱟ ᱜᱮ ᱥᱟᱱᱟᱢ ᱦᱚᱲ ᱵᱩᱡᱷᱟᱹᱣᱟᱵᱚ ᱵᱩᱡᱷᱟᱹᱣ ᱠᱟᱛᱮ ᱪᱟᱞᱟᱜ ᱦᱩᱭᱩᱜ ᱛᱟᱵᱚᱱᱟ ᱱᱮᱛᱟᱨ ᱨᱮᱱ ᱠᱟᱹᱴᱤᱡ ᱠᱩᱲᱤ ᱥᱮ ᱠᱚᱲᱟ ᱥᱮ ᱜᱤᱫᱽᱨᱟᱹ ᱠᱚ ᱩᱱᱠᱩ ᱦᱚᱸ ᱤᱭᱟᱹ ᱨᱮ ᱥᱚᱢᱟᱡ ᱨᱮ ᱟᱜᱩ ᱠᱟᱛᱮ ᱠᱩᱞᱤ ᱠᱟᱛᱮ ᱠᱩᱞᱤ ᱵᱩᱡᱷᱟᱹᱣ ᱠᱟᱛᱮ ᱵᱩᱡᱷᱟᱹᱣ ᱦᱩᱭᱩᱜ ᱛᱟᱵᱚᱱᱟ ᱡᱮ ᱱᱤᱭᱟᱹ ᱠᱟᱱ ᱛᱟᱵᱚᱱᱟ ᱟᱵᱚᱣᱟᱜ ᱟᱥᱚᱞ ᱫᱚ ᱚᱱᱟ ᱠᱷᱟᱹᱛᱤᱨ ᱛᱮ ᱡᱟᱦᱟᱸ ᱦᱩᱭᱩᱜ ᱠᱟᱱᱟ ᱚᱱᱟ ᱟᱹᱰᱤ ᱟᱸᱴ ᱜᱮ ᱵᱟᱹᱲᱤᱡᱚᱜ ᱠᱟᱱ ᱛᱟᱵᱚᱱᱟ